ᱤᱧ ᱡᱚᱠᱷᱚᱱ ᱥᱟᱨᱯᱷᱤᱝᱨᱮᱧ ᱪᱟᱞᱟᱜᱼᱟ ᱩᱱᱥᱩᱢᱟᱹᱭ ᱫᱚᱨᱠᱟᱨ ᱫᱚᱨᱠᱟᱨ ᱞᱮᱠᱟᱱ ᱡᱚᱛᱚ ᱡᱤᱱᱤᱥ ᱠᱚᱜᱮᱧ ᱥᱚᱸᱜᱮ ᱛᱟᱨᱟᱭᱟ ᱡᱮᱢᱚᱱ ᱟᱞᱚᱧ ᱰᱩᱵᱩᱡᱚᱜ ᱞᱟᱜᱤᱫ ᱳᱣᱟᱴᱟᱨ ᱯᱨᱩᱯᱷ ᱡᱮᱠᱮᱴ ᱟᱨ ᱦᱚᱲᱢᱚ ᱠᱚ ᱞᱟᱸᱜᱟᱜ ᱛᱤᱧ ᱠᱷᱟᱡ ᱫᱚ ᱢᱮᱰᱤᱥᱤᱱ ᱠᱚᱧ ᱦᱟᱛᱟᱣᱟ ᱟᱨ ᱦᱚᱸ ᱟᱭᱢᱟ ᱡᱤᱱᱤᱥ ᱠᱚᱧ ᱥᱚᱸᱜᱮ ᱛᱟᱨᱟᱭᱟ